ᱯᱚᱪᱤᱢᱵᱟᱝᱞᱟ ᱨᱮ ᱟᱹᱰᱤ ᱞᱮᱠᱟᱱ ᱡᱚᱢ ᱡᱤᱨᱟᱹᱣ ᱚᱲᱟᱜ ᱥᱮ ᱛᱷᱟᱱᱤᱛ ᱡᱚᱢᱟᱜ ᱚᱥᱴᱚᱞ ᱠᱚ ᱢᱮᱱᱟᱜ ᱟᱱᱟᱝ ᱡᱟᱦᱟᱸ ᱠᱚᱨᱮᱜ ᱯᱚᱨᱡᱚᱴᱚᱠ ᱥᱮ ᱧᱮᱧᱮᱞᱤᱭᱟᱹ ᱠᱚᱠᱚ ᱦᱤᱡᱩᱜᱼᱟ ᱩᱱᱠᱩ ᱡᱚᱢᱟᱜ ᱧᱩᱣᱟᱜ ᱫᱚᱨᱠᱟᱨ ᱟᱠᱚᱣᱟᱜ ᱟᱨ ᱩᱱᱠᱩ ᱱᱚᱛᱮᱨᱮ ᱦᱮᱡ ᱠᱟᱛᱮᱜ ᱛᱷᱟᱹᱱᱤᱛ ᱡᱚᱢᱟᱜ ᱠᱚ ᱯᱟᱸᱡᱟᱭᱟ ᱪᱮᱫᱟᱜ ᱥᱮ ᱢᱤᱫ ᱨᱚᱠᱚᱢᱟᱜ ᱡᱚᱢ ᱟᱹᱰᱤ ᱫᱤᱱ ᱡᱚᱢ ᱠᱟᱛᱮᱜ ᱩᱱᱠᱩ ᱦᱚᱸ ᱮᱴᱟᱜ ᱨᱚᱠᱚᱢᱟᱜ ᱡᱚᱢ ᱡᱚᱢ ᱥᱟᱱᱟ ᱠᱚᱣᱟ ᱥᱮ ᱚᱱᱟ ᱠᱷᱟᱹᱛᱤᱨ ᱛᱮ ᱛᱷᱟᱹᱱᱤᱛ ᱡᱚᱢᱟᱜ ᱠᱚᱠᱚ ᱯᱟᱸᱡᱟᱭᱟ ᱚᱱᱠᱟᱜᱮ ᱯᱚᱪᱷᱤᱢ ᱵᱟᱝᱞᱟ ᱨᱮᱱᱟᱜ ᱢᱤᱫ ᱯᱚᱨᱚᱵᱽ ᱡᱟᱦᱟᱸ ᱫᱚ ᱥᱤᱞᱫᱟᱹ ᱫᱤᱥᱳᱢ ᱨᱮ ᱦᱩᱭᱩᱜᱼᱟ ᱯᱟᱴᱟᱵᱤᱸᱫᱷᱟᱹ ᱚᱱᱟ ᱯᱚᱨᱚᱵᱽ ᱨᱮ ᱛᱷᱟᱹᱱᱤᱛ ᱡᱚᱢᱟᱜ ᱠᱚ ᱧᱮᱧᱮᱞᱤᱭᱟᱹ ᱠᱚ ᱥᱮ ᱯᱨᱡᱚᱴᱚᱠ ᱠᱚ ᱯᱟᱸᱡᱟᱭᱟ ᱡᱮᱢᱚᱱ ᱥᱤᱢ ᱡᱤᱞ ᱯᱤᱴᱷᱟᱹ ᱥᱩᱠᱨᱤ ᱡᱤᱞ ᱯᱤᱴᱷᱟᱹ ᱰᱩᱸᱵᱩᱜ ᱞᱮᱴᱚ ᱮᱢᱟᱱ ᱠᱚ ᱟᱨ ᱚᱱᱟ ᱥᱟᱶᱛᱮ ᱡᱮᱸᱜᱮᱫ ᱡᱟᱠᱟᱛ ᱡᱚᱢᱟᱜ ᱠᱚ ᱡᱮᱢᱚᱱ ᱪᱟᱣᱢᱤᱱ ᱮᱜᱽᱨᱳᱞ ᱚᱱᱠᱟᱱᱟᱜ ᱟᱹᱰᱤ ᱨᱚᱠᱚᱢ ᱢᱳᱢᱳ ᱮᱢᱟᱱ ᱠᱚ ᱠᱚᱦᱚᱸ ᱧᱟᱢᱚᱜᱼᱟ ᱥᱮ ᱩᱱᱠᱩ ᱠᱚ ᱡᱚᱢᱟ ᱚᱱᱟ ᱠᱚ